ᱱᱚᱣᱟ ᱴᱚᱴᱷᱟ ᱨᱮᱭᱟᱜ ᱥᱩᱨᱥᱩᱯᱩᱨ ᱟᱹᱰᱤᱜᱟᱱ ᱫᱷᱚᱨᱢ ᱢᱮᱱᱟᱜᱼᱟ ᱚᱱᱟ ᱫᱚ ᱟᱹᱰᱤ ᱵᱷᱤᱱᱟᱹᱜᱮᱭᱟ ᱦᱚᱲ ᱥᱟᱶᱛᱮ ᱟᱞᱟᱜᱽᱼᱟᱞᱟᱜᱽ ᱫᱷᱚᱨᱢ ᱨᱮ ᱟᱞᱟᱜᱽᱼᱟᱞᱟᱜᱽ ᱡᱟᱹᱛᱤ ᱠᱚ ᱫᱮᱠᱷᱟᱣᱟ ᱚᱱᱟ ᱫᱷᱚᱨᱚᱢ ᱟᱵᱚ ᱥᱟᱶᱛᱟ ᱨᱮᱭᱟᱜ ᱡᱟᱦᱟᱸ ᱞᱟᱠᱪᱟᱨ ᱵᱚᱸᱜᱟ ᱵᱩᱨᱩ ᱢᱮᱱᱟᱜᱼᱟ ᱥᱩᱨᱥᱩᱯᱩᱨ ᱦᱚᱲ ᱠᱚᱫᱚ ᱟᱹᱰᱤ ᱵᱮᱥ ᱢᱟᱱᱟᱣᱟ ᱞᱮᱠᱤᱱ ᱟᱨᱦᱚᱸ ᱥᱟᱶᱛᱟᱨᱮᱱ ᱵᱷᱮᱜᱟᱨ ᱞᱮᱠᱟᱱ ᱦᱚᱲ ᱠᱚᱫᱚ ᱚᱱᱟ ᱵᱮᱥᱴᱷᱤᱠ ᱵᱟᱠᱚ ᱢᱟᱱᱟᱣᱟ ᱡᱟᱛᱮ ᱟᱵᱚ ᱥᱟᱶᱛᱟ ᱨᱮᱭᱟᱜ ᱫᱷᱚᱨᱚᱢ ᱟᱞᱟᱜᱽᱼᱟᱞᱟᱜᱽ ᱜᱮᱭᱟ ᱟᱨ ᱚᱱᱟ ᱫᱷᱚᱨᱚᱢ ᱠᱟᱛᱮᱫ ᱜᱮ ᱟᱵᱚ ᱡᱤᱣᱤ ᱡᱟᱹᱛᱤ ᱵᱮᱥ ᱢᱮᱱᱟᱜ ᱵᱚᱱᱟ ᱢᱮᱱᱠᱷᱟᱱ ᱟᱞᱟᱜᱽᱼᱟᱞᱟᱜᱽ ᱡᱟᱦᱟᱸ ᱞᱮᱠᱟ ᱢᱩᱥᱞᱟᱹ ᱠᱚᱫᱚ ᱟᱠᱚᱣᱟᱜ ᱵᱷᱮᱜᱟᱨ ᱠᱚ ᱤᱭᱟᱹᱭᱟ ᱦᱤᱱᱫᱩ ᱨᱤᱛᱤ ᱨᱮᱣᱟᱡᱽ ᱨᱮ ᱵᱷᱮᱜᱟᱨ ᱢᱮᱱᱟᱜ ᱠᱚᱣᱟ ᱠᱷᱨᱤᱥᱪᱟᱱ ᱠᱚ ᱟᱞᱟᱜᱽ ᱢᱮᱱᱟᱜᱼᱟ ᱥᱤᱠᱷ ᱠᱚᱣᱟᱜ ᱟᱞᱟᱜᱽ ᱢᱮᱱᱟᱜᱼᱟ ᱢᱮᱱᱠᱷᱟᱱ ᱟᱵᱚ ᱥᱟᱶᱛᱟᱨᱮ ᱡᱟᱦᱟᱸ ᱢᱮᱱᱟᱜᱼᱟ ᱟᱹᱫᱤᱢ ᱥᱟᱱᱛᱟᱲ ᱠᱚᱣᱟᱜ ᱫᱷᱚᱨᱚᱢ ᱟᱨ ᱡᱟᱦᱮᱨ ᱛᱷᱟᱱ ᱨᱮᱜᱮ ᱵᱚᱸᱜᱟ ᱵᱩᱨᱩ ᱠᱚᱫᱚ ᱠᱚ ᱵᱚᱸᱜᱟᱭᱟ ᱟᱨ ᱟᱵᱚ ᱱᱚᱣᱟ ᱯᱚᱨᱠᱤᱛᱤ ᱨᱮᱭᱟᱜ ᱵᱚᱸᱜᱟ ᱵᱩᱨᱩ ᱥᱟᱶᱛᱮ ᱟᱞᱟᱜᱽᱼᱟᱞᱟᱜᱽ ᱢᱮᱱᱟᱜᱼᱟ ᱚᱱᱟ ᱫᱤᱭᱟᱹᱛᱮᱜᱮ ᱟᱵᱚ ᱫᱷᱚᱨᱚᱢᱟᱱᱟᱜ ᱴᱷᱟᱶ ᱠᱚᱫᱚ ᱵᱷᱮᱜᱟᱨ ᱵᱷᱮᱜᱟᱨ ᱛᱮᱵᱚᱱ ᱢᱚᱱᱮᱭᱮᱫᱟ ᱟᱨ ᱚᱱᱟ ᱴᱚᱴᱷᱟ ᱦᱤᱥᱟᱹᱵᱽ ᱛᱮᱦᱚᱸ ᱴᱟᱴᱟ ᱴᱟᱣᱴᱚᱱ ᱟᱨ ᱟᱹᱛᱩ ᱫᱤᱥᱚᱢ ᱥᱚᱛᱭᱟ ᱟᱞᱟᱜᱽᱼᱟᱞᱟᱜᱽ ᱜᱮᱭᱟ